ᱵᱮᱝᱜᱚᱞ ᱨᱮᱭᱟᱜ ᱢᱩᱬᱩᱫ ᱥᱚᱨᱠᱟᱨᱤ ᱠᱟᱹᱢᱤ ᱦᱚᱨᱟ ᱨᱮᱫᱚ ᱢᱤᱫ ᱠᱟᱛᱷᱟ ᱛᱮ ᱢᱮᱱ ᱜᱟᱱᱚᱜᱼᱟ ᱡᱟᱦᱟᱸᱭ ᱱᱩᱠᱩ ᱰᱟᱠᱛᱟᱨᱤᱭᱟᱹ ᱞᱟᱭᱤᱱ ᱦᱩᱭᱩᱜ ᱥᱮ ᱱᱩᱠᱩ ᱵᱤᱡᱽᱞᱤ ᱵᱟᱹᱛᱤ ᱞᱟᱹᱭᱤᱱ ᱥᱮ ᱱᱩᱠᱩ ᱱᱚᱣᱟ ᱤᱥᱠᱩᱞ ᱠᱚ ᱠᱚᱞᱮᱡᱽ ᱠᱚᱨᱮᱱ ᱱᱩᱠᱩ ᱡᱟᱦᱟᱸᱭ ᱟᱵᱚ ᱨᱮᱱ ᱢᱟᱥᱴᱟᱨ ᱠᱚᱠᱚ ᱦᱩᱭᱩᱜ ᱢᱟᱪᱮᱫᱤᱭᱟᱹ ᱠᱚ ᱦᱩᱭᱩᱜ ᱥᱮ ᱟᱵᱚ ᱯᱨᱚᱯᱷᱮᱥᱟᱨ ᱠᱚ ᱦᱩᱭᱩᱜ ᱱᱚᱣᱟ ᱫᱚ ᱟᱹᱰᱤ ᱢᱟᱨᱟᱝ ᱥᱚᱨᱠᱟᱨ ᱠᱷᱚᱱ ᱞᱟᱦᱟᱱᱛᱤ ᱦᱚᱨᱟ ᱨᱮᱱᱟᱜ ᱢᱟᱹᱱ ᱢᱟᱹᱱᱟᱱ ᱠᱟᱹᱢᱤ ᱦᱚᱨᱟ ᱠᱟᱱᱟ ᱮᱱᱛᱮ ᱨᱮᱦᱚᱸ ᱡᱟᱦᱟᱸ ᱡᱟᱦᱟᱸ ᱥᱚᱨᱠᱟᱨᱤ ᱠᱟᱹᱢᱤ ᱦᱚᱨᱟ ᱢᱮᱱᱟᱜ ᱫᱚ ᱢᱮᱱᱮᱫ ᱫᱚ ᱡᱟᱦᱟᱸᱭ ᱮᱥᱮᱥᱥᱤ ᱨᱮ ᱫᱩᱲᱩᱵ ᱛᱟᱞᱟᱛᱮ ᱱᱩᱠᱩ ᱥᱚᱨᱠᱟᱨᱟᱜ ᱠᱟᱹᱢᱤ ᱦᱚᱨᱟ ᱨᱮᱠᱚ ᱡᱚᱯᱲᱟᱜ ᱠᱟᱱ ᱢᱮᱱᱮᱫ ᱫᱚ ᱢᱟᱪᱮᱫ ᱥᱮ ᱢᱟᱪᱮᱛᱟᱱᱤ ᱠᱚ ᱱᱩᱠᱩ ᱫᱚ ᱮᱥᱮᱥᱥᱤ ᱨᱮ ᱫᱩᱲᱩᱵ ᱛᱟᱞᱟᱛᱮ ᱚᱸᱰᱮ ᱠᱷᱚᱱ ᱠᱚ ᱵᱟᱪᱷᱱᱟᱣ ᱞᱮᱱᱠᱷᱟᱱ ᱵᱟᱪᱷᱟᱣ ᱛᱟᱞᱟᱛᱮ ᱟᱠᱚ ᱱᱚᱣᱟ ᱥᱚᱨᱠᱟᱨᱟᱜ ᱱᱚᱣᱟ ᱥᱤᱠᱷᱱᱟᱹᱛ ᱠᱟᱹᱢᱤ ᱦᱚᱨᱟ ᱨᱮᱠᱚ ᱡᱚᱯᱲᱟᱣ ᱛᱟᱞᱮᱭᱟ ᱚᱱᱠᱟ ᱜᱮ ᱱᱩᱠᱩ ᱡᱟᱦᱟᱸᱭ ᱰᱟᱠᱛᱟᱨ ᱦᱚᱨᱟ ᱨᱮᱠᱚ ᱠᱟᱹᱢᱤ ᱠᱟᱱ ᱫᱚ ᱰᱟᱠᱛᱟᱨ ᱦᱚᱸ ᱚᱱᱠᱟ ᱱᱤᱴ ᱨᱮ ᱫᱩᱲᱩᱵ ᱛᱟᱞᱟᱛᱮ ᱟᱠᱚᱣᱟᱜ ᱱᱚᱣᱟ ᱱᱤᱴ ᱨᱮᱭᱟᱜ ᱯᱚᱨᱤᱠᱷᱟ ᱨᱮ ᱯᱟᱥ ᱠᱟᱛᱮᱜ ᱛᱚᱵᱮ ᱟᱱᱟᱝ ᱰᱟᱠᱛᱟᱨᱤ ᱞᱟᱭᱤᱱ ᱠᱚ ᱥᱮᱱ ᱫᱟᱲᱮᱭᱟᱜᱼᱟ ᱟᱨ ᱚᱱᱟ ᱰᱟᱠᱛᱟᱨᱤ ᱞᱟᱭᱤᱱ ᱤᱭᱟᱹ ᱠᱟᱛᱮᱜ ᱵᱟᱪᱷᱟᱣ ᱨᱮ ᱚᱱᱟ ᱠᱟᱹᱢᱤ ᱨᱮ ᱴᱨᱮᱱᱤᱝ ᱛᱟᱞᱟ ᱛᱮᱛᱚᱵᱮ ᱟᱹᱱᱤᱡ ᱚᱱᱟ ᱰᱟᱠᱛᱟᱨ ᱞᱟᱹᱭᱤᱱ ᱨᱮᱠᱚ ᱥᱮᱴᱮᱨᱚᱜᱼᱟ ᱚᱱᱠᱟ ᱜᱮ ᱡᱟᱦᱟᱸᱭ ᱦᱟᱜ ᱱᱚᱣᱟ ᱵᱤᱡᱽᱞᱤ ᱵᱟᱹᱛᱤ ᱞᱟᱹᱭᱤᱱ ᱨᱮᱠᱚ ᱛᱟᱦᱮᱱᱟ ᱩᱱᱠᱩ ᱦᱚᱸ ᱟᱠᱚᱣᱟᱜ ᱚᱱᱟ ᱵᱤᱡᱽᱞᱤ ᱵᱟᱹᱛᱤ ᱞᱟᱹᱭᱤᱱ ᱨᱮ ᱡᱟᱦᱟᱸᱭ ᱴᱨᱮᱱᱤᱝ ᱢᱮᱱᱟᱜ ᱫᱚ ᱚᱱᱟ ᱴᱨᱮᱱᱤᱝ ᱛᱟᱞᱟᱛᱮ ᱡᱟᱦᱟᱸ ᱟᱠᱚ ᱢᱤᱫᱴᱟᱝ ᱠᱳᱨᱥ ᱛᱟᱞᱟᱛᱮ ᱥᱟᱨᱴᱚᱯᱷᱤᱠᱮᱴ ᱛᱟᱞᱟᱛᱮ ᱡᱚᱠᱷᱚᱱ ᱟᱠᱚ ᱯᱟᱥ ᱟᱠᱚ ᱯᱟᱥ ᱠᱟᱛᱮᱜ ᱡᱟᱦᱟᱸ ᱢᱤᱫᱴᱟᱱ ᱥᱟᱨᱴᱚᱯᱷᱤᱠᱮᱴ ᱠᱚ ᱧᱟᱢ ᱫᱟ ᱛᱚᱵᱮ ᱟᱱᱟᱝ ᱜᱮ ᱚᱱᱟ ᱥᱚᱨᱠᱟᱨᱤ ᱟᱠᱚᱣᱟᱜ ᱚᱱᱟ ᱵᱤᱡᱽᱞᱤ ᱵᱟᱹᱛᱤ ᱞᱟᱹᱭᱤᱱᱮ ᱯᱚᱨᱤᱠᱠᱷᱟ ᱨᱮ ᱫᱩᱲᱩᱵ ᱠᱟᱛᱮᱜ ᱚᱱᱟ ᱚᱸᱰᱮ ᱠᱚ ᱯᱟᱥᱟ ᱟᱨ ᱯᱟᱥ ᱛᱟᱞᱟᱛᱮ ᱛᱚᱵᱮ ᱟᱹᱱᱤᱡ ᱚᱱᱟ ᱠᱟᱹᱢᱤ ᱨᱮᱠᱚ ᱵᱟᱦᱟᱞᱚᱜᱼᱟ ᱱᱚᱝᱠᱟ ᱠᱟᱛᱮᱜ ᱜᱮ ᱡᱟᱦᱟᱸᱭ ᱟᱵᱚ ᱱᱚᱣᱟ ᱟᱨᱦᱚᱸ ᱮᱴᱟᱜ ᱠᱟᱹᱢᱤ ᱢᱮᱱᱟᱜ ᱡᱟᱦᱟᱸ ᱱᱩᱠᱩ ᱢᱮᱱᱟᱜ ᱠᱚᱣᱟ ᱫᱟᱜ ᱞᱟᱹᱭᱤᱱ ᱨᱮ ᱚᱸᱰᱮ ᱦᱚᱸ ᱚᱱᱠᱟᱜᱮ ᱥᱚᱨᱠᱟᱨᱟᱜ ᱡᱟᱦᱟᱸ ᱫᱟᱜ ᱞᱟᱭᱤᱱ ᱨᱮ ᱢᱮᱱᱟᱜᱼᱟ ᱚᱱᱟ ᱠᱟᱹᱢᱤᱦᱚᱨᱟ ᱚᱸᱰᱮ ᱦᱚᱸ ᱚᱱᱠᱟᱜᱮ ᱡᱟᱦᱟᱸᱛᱮ ᱚᱱᱟ ᱞᱟᱭᱤᱱ ᱨᱮ ᱠᱳᱨᱥ ᱠᱚᱨᱟᱣ ᱠᱟᱛᱮᱜ ᱚᱱᱟ ᱯᱚᱨᱤᱠᱠᱷᱟ ᱨᱮ ᱫᱩᱲᱩᱵ ᱠᱟᱛᱮᱜ ᱟᱠᱚ ᱡᱚᱠᱷᱚᱱ ᱠᱚ ᱯᱟᱥᱟ ᱟᱨ ᱯᱟᱥ ᱛᱟᱞᱟ ᱟᱠᱟᱜ ᱛᱚᱵᱮ ᱟᱹᱱᱤᱡ ᱚᱱᱟ ᱟᱠᱚᱣᱟᱜ ᱫᱟᱜ ᱞᱟᱹᱭᱤᱱ ᱠᱟᱹᱢᱤ ᱦᱚᱨᱟ ᱨᱮ ᱥᱚᱨᱠᱟᱨᱮ ᱵᱟᱦᱟᱞ ᱠᱚᱣᱟ ᱟᱨ ᱚᱱᱟ ᱵᱟᱦᱟᱞ ᱛᱟᱞᱟᱛᱮ ᱟᱠᱚ ᱚᱱᱟ ᱥᱚᱨᱠᱟᱨ ᱨᱮᱭᱟᱜ ᱠᱟᱹᱢᱤ ᱦᱚᱨᱟ ᱨᱮ ᱡᱟᱦᱟᱸ ᱫᱟᱜ ᱞᱟᱹᱭᱤᱱ ᱨᱮ ᱠᱟᱹᱢᱤ ᱦᱚᱨᱟ ᱚᱱᱟ ᱨᱮᱠᱚ ᱵᱟᱦᱟᱞᱚᱜᱼᱟ ᱟᱨ ᱱᱚᱝᱠᱟ ᱛᱟᱞᱟᱛᱮ ᱟᱹᱵᱩ ᱡᱟᱦᱟᱸ ᱛᱤᱱᱟᱹᱜ ᱥᱚᱨᱠᱟᱨ ᱜᱟᱛᱟᱠ ᱟᱜ ᱡᱟᱦᱟᱸ ᱛᱤᱱᱟᱹᱜ ᱵᱷᱟᱹᱞᱟᱹᱭ ᱠᱟᱹᱢᱤ ᱠᱚ ᱢᱮᱱᱟᱜ ᱫᱚ ᱚᱱᱟᱨᱮ ᱱᱩᱠᱩ ᱵᱟᱦᱟᱞ ᱛᱟᱞᱟᱛᱮ ᱟᱠᱚᱣᱟᱜ ᱡᱤᱭᱚᱱ ᱠᱚ ᱠᱷᱟᱸᱰᱟᱣᱟ ᱮᱵᱚᱝ ᱱᱚᱜᱼᱚ ᱱᱚᱝᱠᱟ ᱛᱟᱞᱟᱛᱮ ᱟᱠᱚ ᱥᱚᱨᱠᱟᱨ ᱨᱮᱭᱟᱜ ᱡᱩᱲᱩ ᱠᱟᱹᱢᱤᱨᱮ ᱟᱠᱚ ᱵᱟᱠᱷᱨᱟ ᱠᱚ ᱦᱟᱛᱟᱣᱟ ᱱᱚᱣᱟ ᱛᱟᱞᱟᱛᱮ ᱱᱚᱝᱠᱟ ᱠᱚ ᱥᱮᱴᱮᱨ ᱫᱟᱲᱮᱭᱟᱜᱼᱟ